ᱱᱟᱦᱟᱜ ᱨᱮ ᱠᱩᱥᱤ ᱫᱷᱚᱨᱚᱢ ᱢᱟᱪᱮᱫ ᱨᱮᱭᱟᱜ ᱩᱱᱠᱩ ᱫᱚ ᱪᱮᱫ ᱞᱮᱠᱟ ᱠᱟᱛᱮᱜ ᱵᱟᱲᱟᱭ ᱦᱩᱭᱩᱜᱼᱟ ᱥᱮᱫᱟᱭ ᱡᱟᱦᱟᱸᱭ ᱠᱩᱡ ᱦᱟᱲᱟᱢ ᱦᱚᱲ ᱩᱱᱠᱩ ᱠᱚ ᱛᱟᱦᱮᱱᱟ ᱩᱱᱠᱩ ᱜᱮ ᱴᱷᱮᱱ ᱠᱷᱚᱡ ᱜᱮ ᱩᱱᱠᱩ ᱴᱷᱮᱡ ᱠᱷᱚᱡ ᱜᱮ ᱵᱟᱲᱟᱭ ᱦᱩᱭᱩᱜᱼᱟ ᱪᱮᱫᱟᱜ ᱥᱮ ᱵᱟᱝ ᱩᱱᱠᱩ ᱫᱚ ᱟᱹᱰᱤ ᱫᱤᱱ ᱨᱮᱱ ᱦᱚᱲ ᱠᱟᱱᱟ ᱠᱚ ᱩᱱᱠᱩ ᱫᱚ ᱚᱱᱟ ᱚᱱᱟ ᱠᱩᱡ ᱠᱚ ᱵᱟᱲᱟᱭᱟ ᱥᱮᱨᱮᱧ ᱠᱩᱡ ᱠᱟᱨᱟᱢ ᱵᱤᱱᱛᱤ ᱠᱩᱡ ᱵᱷᱩᱣᱟᱹᱝ ᱠᱚ ᱫᱟᱸᱥᱟᱭ ᱥᱮᱨᱮᱧ ᱠᱚ ᱵᱟᱲᱟᱭᱟ ᱩᱱᱠᱩ ᱥᱟᱶ ᱛᱮᱜᱮ ᱤᱧᱫᱚᱹᱧ ᱛᱟᱦᱮᱱᱟ ᱩᱱᱠᱩ ᱠᱚ ᱵᱟᱲᱟᱭ ᱠᱷᱟᱹᱛᱤᱨ ᱤᱧᱦᱚᱸ ᱩᱱᱠᱩ ᱥᱟᱶ ᱛᱮᱜᱤᱧ ᱛᱟᱦᱮᱱᱟ ᱩᱱᱠᱩ ᱪᱮᱫᱟᱜ ᱥᱮ ᱵᱟᱝ ᱩᱱᱠᱩ ᱫᱚᱠᱚ ᱵᱟᱲᱟᱭᱟ ᱵᱟᱲᱟᱭ ᱠᱟᱛᱮ ᱛᱚᱵᱮ ᱛᱚ ᱤᱧᱫᱚᱹᱧ ᱵᱩᱡᱷᱟᱹᱣᱟ ᱡᱮ ᱵᱟᱝ ᱱᱩᱠᱩ ᱛᱟᱭᱱᱚᱢ ᱟᱲᱟᱜ ᱞᱮᱠᱷᱟᱡ ᱵᱟᱝ ᱦᱩᱭᱩᱜᱼᱟ ᱛᱚᱵᱮ ᱛᱚ ᱤᱧ ᱫᱚᱹᱧ ᱪᱮᱫᱼᱟ ᱩᱱᱠᱩ ᱦᱟᱲᱟᱢ ᱦᱚᱲ ᱵᱟᱝᱠᱚ ᱛᱟᱦᱮᱱ ᱠᱷᱟᱱ ᱟᱢ ᱪᱤᱠᱟᱢ ᱪᱮᱫᱟ ᱠᱚᱲᱟ ᱦᱚᱲ ᱥᱟᱶ ᱛᱚ ᱛᱟᱭᱱᱚᱢ ᱛᱮ ᱪᱟᱞᱟᱣ ᱞᱮᱱᱠᱷᱟᱱ ᱩᱱᱠᱩ ᱢᱟ ᱵᱟᱠᱚ ᱵᱟᱲᱟᱭ ᱟᱹᱰᱤ ᱨᱮᱱᱟᱜ ᱠᱟᱛᱷᱟ ᱢᱟ ᱛᱟᱦᱚᱞᱮ ᱚᱱᱠᱟ ᱞᱮᱠᱟᱛᱮ ᱩᱱᱠᱩ ᱦᱟᱲᱟᱢ ᱥᱟᱶ ᱛᱮᱜᱮ ᱫᱟᱸᱥᱟᱭ ᱠᱟᱨᱟᱢ ᱟᱵᱚ ᱟᱭᱢᱟ ᱦᱮᱱᱟᱜ ᱛᱟᱵᱚᱱᱟ ᱩᱱᱠᱩ ᱠᱚ ᱪᱮᱫ ᱠᱟᱫᱟ ᱢᱟᱪᱮᱫ ᱞᱮᱠᱟᱛᱮ ᱩᱱᱠᱩ ᱜᱮ ᱵᱟᱲᱟᱭ ᱥᱤᱠᱷᱱᱟᱹᱛ ᱞᱮᱠᱟᱨᱮᱱ ᱦᱚᱲ ᱠᱟᱱ ᱛᱟᱵᱚ ᱱᱟᱠᱚ ᱚᱱᱟ ᱥᱟᱶ ᱛᱮᱜᱮ ᱩᱱᱠᱩ ᱛᱟᱭᱱᱚᱢ ᱛᱮᱜᱮ ᱚᱱᱟᱛᱮ ᱛᱟᱦᱮᱸ ᱦᱩᱭᱩᱜ ᱠᱟᱱᱟ